ᱡᱚᱦᱟᱨ ᱜᱮ ᱤᱧ ᱥᱚᱨᱠᱟᱨ ᱴᱷᱮᱱ ᱠᱷᱚᱱ ᱱᱤᱱᱟᱹᱜ ᱜᱮᱧ ᱟᱥᱟᱜ ᱠᱟᱱᱟ ᱪᱟᱥ ᱢᱟᱞᱮ ᱪᱟᱥᱮᱫᱼᱟ ᱟᱹᱰᱤᱫᱤᱱ ᱠᱷᱚᱱ ᱟᱨ ᱦᱤᱡᱩᱜ ᱠᱟᱱ ᱫᱤᱱᱦᱚᱸᱞᱮ ᱪᱟᱥ ᱟᱠᱟᱭᱜᱮᱞᱮ ᱛᱟᱦᱮᱱᱟ ᱪᱮᱠᱟᱹᱛᱮ ᱪᱟᱹᱥᱤ ᱠᱟᱱᱟᱞᱮ ᱪᱟᱥᱢᱟ ᱦᱩᱭᱩᱜ ᱜᱮᱭᱟ ᱤᱧ ᱱᱤᱱᱟᱹᱜ ᱜᱮ ᱥᱚᱨᱠᱟ ᱴᱷᱮᱱᱮᱧ ᱠᱷᱚᱡᱚᱜ ᱠᱟᱱᱟ ᱟᱨ ᱱᱮᱦᱚᱨᱚᱜ ᱠᱟᱱᱟᱹᱧ ᱥᱚᱨᱠᱟᱨ ᱴᱷᱮᱱ ᱠᱤ ᱤᱧ ᱪᱟᱥ ᱞᱟᱹᱜᱤᱫ ᱥᱩᱨ ᱨᱮ ᱫᱟᱜ ᱨᱮᱱᱟᱜ ᱥᱩᱵᱤᱫᱷᱟ ᱟᱨ ᱪᱮᱠ ᱰᱮᱢ ᱤᱭᱟᱹ ᱟᱦᱟᱨ ᱠᱚ ᱥᱟᱫᱷᱚᱱ ᱛᱟᱦᱮᱱ ᱢᱟ ᱟᱨ ᱥᱟᱶᱛᱮ

ᱟᱢ ᱡᱟᱦᱟᱸ ᱵᱟᱨᱳᱥᱚᱢ ᱦᱟᱛᱟᱣᱮᱫᱼᱟ

ᱱᱩᱱᱟᱹᱜ ᱜᱮ ᱥᱚᱨᱠᱟᱨ ᱴᱷᱮᱱᱤᱧ ᱠᱷᱚᱡᱚᱜ ᱠᱟᱱᱟ ᱟᱨ ᱱᱚᱣᱟ ᱥᱟᱶᱛᱮ ᱡᱩᱫᱤ ᱥᱚᱨᱠᱟᱨ ᱟᱨᱦᱚᱸᱭ ᱥᱩᱵᱤᱫᱷᱟ ᱫᱟᱲᱮᱭᱟᱞᱮᱭᱟᱭ ᱥᱩᱨ ᱨᱮ ᱟᱦᱟᱨ ᱠᱚᱦᱚᱸ ᱞᱟ ᱫᱟᱲᱮᱟᱞᱮᱭᱟᱭ ᱮᱱᱠᱷᱟᱱ ᱟᱹᱰᱤᱜᱮ ᱱᱟᱯᱟᱭᱚᱜᱼᱟ ᱥᱚᱨᱠᱟᱨ ᱴᱷᱮᱱ ᱱᱤᱱᱟᱹᱜ ᱢᱮᱱ ᱠᱟᱛᱮᱫ ᱜᱮ ᱤᱧᱟᱹᱜ ᱠᱟᱛᱷᱟᱧ ᱢᱩᱪᱟᱹᱫᱮᱫᱼᱟ ᱟᱨ ᱡᱚᱦᱟᱨ ᱤᱧᱜᱮ ᱥᱩᱱᱟᱹᱨᱟᱢ ᱦᱟᱸᱥᱫᱟ